ᱦᱮᱞᱳ ᱟᱹᱵᱤᱱ ᱜᱟᱹᱰᱤ ᱢᱟᱹᱞᱤᱠ ᱵᱤᱱ ᱢᱮᱱᱮᱜᱼᱟ ᱦᱳᱭ ᱟᱹᱵᱤᱱ ᱰᱟᱭᱵᱷᱟᱨ ᱵᱮᱱ ᱵᱷᱮᱡᱟ ᱠᱟᱫᱮᱭᱟ ᱡᱟᱦᱟᱸᱭ ᱩᱱᱤ ᱰᱟᱭᱵᱷᱟᱨ ᱴᱷᱮᱱ ᱟᱞᱮ ᱵᱟᱨ ᱵᱟᱨ ᱞᱮ ᱢᱮᱛᱟᱭ ᱠᱟᱱᱟ ᱟᱹᱵᱤᱱ ᱢᱟᱥᱠ ᱦᱚᱨᱚᱜᱽ ᱵᱤᱱ ᱟᱞᱮᱭᱟᱜ ᱠᱟᱛᱷᱟ ᱵᱟᱭ ᱟᱡᱚᱢᱮᱫᱼᱟ ᱟᱨ ᱚᱱᱠᱟᱱ ᱜᱟᱹᱰᱤ ᱵᱤᱱ ᱵᱷᱮᱡᱟ ᱠᱟᱫ ᱞᱮᱭᱟ ᱥᱤᱴ ᱠᱚᱦᱚᱸ ᱚᱲᱮᱡ ᱚᱲᱮᱡ ᱜᱮᱭᱟ ᱟᱨ ᱴᱟᱭᱟᱨ ᱠᱚᱦᱚᱸ ᱵᱟᱭ ᱵᱮᱥᱟ ᱡᱟᱦᱟᱸ ᱨᱮᱜᱮ ᱮᱹᱠᱥᱤᱰᱮᱱᱴ ᱦᱩᱭ ᱫᱟᱲᱮᱭᱟᱜᱼᱟ ᱟᱞᱮ ᱩᱱᱟᱹᱜ ᱯᱩᱭᱥᱟᱹ ᱮᱢ ᱠᱟᱛᱮ ᱞᱮ ᱵᱮᱱ ᱵᱷᱮᱡᱟ ᱠᱟᱜ ᱞᱮᱭᱟ ᱡᱟᱦᱟᱸ ᱨᱮᱜᱮ ᱮᱠᱥᱤᱰᱮᱱᱴ ᱦᱩᱭ ᱫᱟᱲᱮᱭᱟᱜᱼᱟ ᱟᱨ ᱴᱟᱭᱤᱢ ᱨᱮ ᱵᱟᱞᱮ ᱥᱮᱴᱮᱨ ᱫᱟᱲᱮᱭᱟᱜᱼᱟ